ᱦᱮᱸ ᱢᱤᱫ ᱱᱟᱢᱵᱟᱨ ᱨᱮᱱᱟᱜ ᱠᱩᱠᱞᱤ ᱡᱟᱦᱟᱸ ᱢᱮᱱᱟᱜᱼᱟ ᱟᱢ ᱚᱠᱟᱞᱮᱠᱟᱱᱟᱜ ᱥᱤᱱᱮᱢᱟᱢ ᱥᱤᱱᱤᱢᱟ ᱠᱩᱥᱤᱭᱟᱜᱼᱟ ᱤᱧ ᱫᱚ ᱚᱱᱟ ᱨᱮᱱᱟᱜ ᱛᱮᱞᱟ ᱤᱧ ᱮᱢᱫᱟᱹᱧ ᱥᱤᱱᱤᱢᱟ ᱫᱚ ᱟᱭᱢᱟ ᱵᱟᱝᱞᱟ ᱦᱤᱱᱫᱤ ᱥᱟᱱᱛᱟᱲᱤ ᱛᱚ ᱤᱧ ᱫᱚ ᱵᱮᱥᱤ ᱥᱟᱱᱛᱟᱲᱤ ᱵᱷᱟᱥᱟᱧ ᱵᱩᱡᱟ ᱥᱮ ᱥᱟᱱᱛᱟᱲᱤ ᱵᱳᱭ ᱜᱮ ᱵᱮᱥᱤᱧ ᱠᱩᱥᱤᱭᱟᱜ ᱛᱮ ᱵᱮᱥᱤ ᱥᱟᱱᱛᱟᱲᱤ ᱵᱳᱭ ᱜᱮᱧ ᱧᱮᱞᱟ ᱵᱟᱨ ᱨᱮᱱᱟᱜ ᱠᱩᱠᱞᱤ ᱠᱩᱠᱞᱤ ᱫᱚ ᱟᱢ ᱠᱩᱥᱤᱭᱟᱜ ᱠᱤᱪᱷᱩ ᱥᱤᱱᱤᱢᱟ ᱵᱟᱨᱮᱛᱮ ᱞᱟᱹᱭ ᱢᱮ ᱟᱨ ᱚᱱᱟ ᱥᱤᱱᱤᱢᱟ ᱨᱮᱭᱟᱜ ᱠᱟᱹᱦᱱᱤ ᱪᱮᱫᱟᱜ ᱟᱢᱮᱢ ᱠᱩᱥᱤᱭᱟᱜᱼᱟ ᱚᱱᱟ ᱨᱮᱱᱟᱜ ᱞᱟᱹᱱᱟᱹᱭ ᱫᱚ ᱦᱩᱭᱩᱜ ᱠᱟᱱᱟ ᱱᱚᱜᱼᱚᱭ ᱡᱮᱢᱚᱱ ᱥᱤᱱᱤᱢᱟ ᱢᱤᱫᱴᱮᱝ ᱵᱚᱸᱜᱟ ᱠᱩᱲᱤ ᱢᱤᱫᱴᱮᱝ ᱢᱮᱱᱟᱜᱼᱟ ᱥᱟᱱᱛᱟ ᱢᱟᱱᱮ ᱟᱵᱚ ᱥᱟᱱᱛᱟᱲᱤ ᱛᱮ ᱟᱨ ᱡᱮᱢᱚᱱ ᱢᱤᱫᱴᱟᱝ ᱥᱟᱛ ᱵᱩᱦᱱᱤ ᱢᱮᱱᱟᱜᱼᱟ ᱟᱨ ᱢᱤᱫᱴᱮᱝ ᱪᱚᱨᱚᱠ ᱪᱤᱠᱟᱹᱲ ᱢᱮᱱᱟᱜᱼᱟ ᱟᱨ ᱟᱭᱢᱟ ᱟᱨᱚ ᱚᱱᱠᱟ ᱵᱳᱭ ᱠᱩᱧ ᱧᱮᱞᱟᱠᱟᱫ ᱜᱮᱭᱟ ᱛᱚ ᱵᱮᱥᱤ ᱤᱧ ᱫᱚ ᱥᱟᱱᱛᱟᱲᱤ ᱛᱮᱱᱟᱜ ᱵᱳᱭ ᱜᱮᱧ ᱧᱮᱞᱟ ᱡᱮᱢᱚᱱ ᱡᱮᱢᱚᱱ ᱵᱚᱸᱜᱟ ᱠᱩᱲᱤ ᱵᱚᱸᱜᱟ ᱠᱩᱲᱤ ᱩᱱᱤ ᱡᱮᱢᱚᱱ ᱟᱹᱰᱤ ᱫᱩᱠ ᱨᱮᱱᱟᱜᱼᱮ ᱨᱳᱞ ᱠᱟᱜᱼᱟ ᱡᱮᱢᱚᱱ ᱩᱱᱤ ᱫᱚ ᱛᱮᱦᱮᱧ ᱟᱡ ᱡᱟᱢᱟᱭ ᱚᱲᱟᱜ ᱨᱮ ᱥᱮ ᱟᱡ ᱵᱟᱵᱟ ᱚᱲᱟᱜ ᱨᱮᱭ ᱡᱚᱱᱚᱢ ᱞᱮᱱᱟᱭ ᱚᱸᱰᱮ ᱟᱹᱰᱤᱜᱟᱱ ᱩᱱᱤ ᱦᱩᱭ ᱠᱟᱛᱮ ᱩᱱᱠᱤᱱᱟᱜ ᱥᱚᱝᱥᱟᱨ ᱟᱹᱰᱤ ᱱᱟᱯᱟᱭ ᱪᱟᱞᱟᱜ ᱠᱟᱱ ᱛᱟᱦᱮᱱᱟ ᱛᱟᱨ ᱚᱸᱰᱮ ᱠᱷᱚᱱᱟᱜ ᱩᱱᱤ ᱡᱚᱠᱷᱚᱱ ᱠᱤᱱ ᱡᱟᱢᱟᱭ ᱠᱟᱫᱮᱭᱟ ᱟᱹᱠᱤᱱᱟᱜ ᱥᱚᱝᱥᱟᱨ ᱨᱟᱹᱯᱩᱫ ᱨᱚᱪᱚᱫ ᱮᱱᱟ ᱛᱟᱨᱯᱚᱨ ᱡᱟᱢᱟᱭ ᱚᱲᱟᱜ ᱨᱮ ᱥᱮᱱ ᱠᱟᱛᱮ ᱦᱚᱸ ᱩᱱᱤ ᱡᱮᱢᱚᱱ ᱟᱭᱢᱟ ᱜᱟᱱ ᱚᱸᱰᱮ ᱩᱱᱤ ᱥᱮᱱ ᱠᱟᱛᱮ ᱩᱯᱚᱠᱟᱨ ᱦᱩᱭᱮᱱ ᱛᱟᱠᱚᱣᱟ ᱥᱮ ᱩᱱᱩᱣᱟᱜ ᱥᱚᱝᱥᱟᱨ ᱟᱹᱰᱤ ᱱᱟᱯᱟᱭ ᱵᱟᱝ ᱥᱚᱢᱵᱷᱚᱵᱟᱜ ᱥᱚᱢᱵᱷᱚᱵᱮᱱᱟ ᱛᱚ ᱛᱟᱭ ᱩᱱᱤ ᱦᱚᱸ ᱚᱸᱰᱮ ᱦᱚᱸᱠᱚ ᱵᱟᱹᱲᱤᱡ ᱠᱮᱫᱮᱭᱟ ᱱᱚᱜᱼᱚᱭ ᱱᱚᱝᱠᱟ ᱟᱭᱢᱟ ᱜᱟᱱ ᱥᱟᱱᱛᱟᱲᱤ ᱯᱷᱤᱞᱤᱢᱤᱧ ᱧᱮᱞᱟ ᱟᱨ ᱱᱚᱜᱼᱚᱭ ᱱᱚᱝᱠᱟᱱᱟᱜ ᱠᱟᱹᱦᱱᱤ ᱠᱚ ᱱᱚᱜᱼᱚᱭ ᱡᱮᱢᱚᱱ ᱥᱟᱛ ᱵᱩᱦᱱᱤ ᱱᱩᱭ ᱡᱮᱢᱚᱱ ᱟᱹᱰᱤ ᱟᱹᱰᱤ ᱱᱟᱜᱟᱢ ᱨᱮᱱᱟᱜ ᱠᱟᱛᱷᱟ ᱡᱟᱦᱟᱸ ᱫᱚ ᱟᱫ ᱟᱠᱟᱱ ᱡᱤᱱᱤᱥ ᱱᱚᱣᱟ ᱵᱳᱭ ᱛᱟᱞᱟ ᱛᱮᱠᱚ ᱞᱟᱹᱭᱟᱵᱚᱱ ᱠᱟᱱᱟ ᱥᱮ ᱡᱟᱦᱟᱸ ᱫᱚ ᱱᱤᱠᱟᱹᱱ ᱦᱚᱲ ᱜᱮ ᱵᱟᱝ ᱵᱩᱡᱽ ᱞᱮᱱᱟ ᱥᱮ ᱵᱟᱝ ᱧᱮᱞ ᱞᱮᱱᱟ ᱥᱮ ᱵᱟᱝ ᱟᱸᱡᱚᱢ ᱞᱮᱱᱟ ᱱᱚᱣᱟ ᱠᱚ ᱠᱟᱛᱷᱟ ᱱᱤᱛᱳᱜ ᱱᱚᱣᱟ ᱥᱤᱱᱤᱢᱟ ᱵᱳᱭ ᱛᱟᱞᱟ ᱛᱮᱠᱚ ᱞᱟᱹᱭ ᱥᱚᱫᱚᱨᱟᱵᱚᱱ ᱠᱟᱱᱟ ᱟᱠᱟ ᱡᱟᱭᱜᱟ ᱨᱮ ᱪᱮᱫᱞᱮᱠᱟ ᱛᱟᱦᱮᱠᱟᱱᱟ ᱱᱤᱛᱳᱜ ᱚᱱᱟ ᱞᱮᱠᱟᱛᱮ ᱚᱱᱟ ᱢᱟᱨᱮ ᱠᱟᱛᱷᱟ ᱠᱚ ᱟᱵᱚ ᱵᱚᱱ ᱫᱤᱥᱟᱹ ᱫᱤᱥᱟᱹ ᱫᱚᱦᱚᱭᱮᱫᱟ ᱥᱮ ᱚᱱᱟ ᱜᱮ ᱟᱵᱚ ᱱᱟᱦᱟᱜ ᱱᱤᱛᱳᱜ ᱡᱟᱦᱟᱸ ᱠᱚ ᱯᱚᱼᱯᱚᱝᱲᱟ ᱟᱵᱚᱨᱮᱱ ᱠᱚ ᱵᱮᱱᱟᱜ ᱠᱟᱱᱟ ᱱᱩᱠ ᱠᱚᱦᱚᱸ ᱟᱵᱚ ᱵᱚᱱ ᱞᱟᱹᱭ ᱫᱟᱲᱮᱭᱟᱠᱚ ᱠᱟᱱᱟ ᱥᱮ ᱱᱚᱣᱟ ᱛᱟᱞᱟ ᱛᱮ ᱡᱮ ᱱᱚᱝᱠᱟᱱᱟᱜ ᱨᱮ ᱥᱮ ᱱᱚᱝᱠᱟᱱᱟᱜ ᱯᱷᱳᱱ ᱨᱮ ᱱᱚᱣᱟ ᱡᱤᱱᱤᱥ ᱯᱟᱸᱡᱟᱭ ᱯᱮ ᱱᱚᱣᱟ ᱟᱯᱮ ᱯᱮ ᱧᱟᱢᱟ ᱟᱨ ᱱᱚᱝᱠᱟᱱᱟᱜ ᱟᱵᱚᱣᱟᱜ ᱱᱤᱭᱚᱢ ᱪᱚᱨᱤᱛᱨᱚ ᱥᱮ ᱟᱹᱱᱼᱟᱹᱨᱤ ᱯᱟᱹᱦᱤᱞ ᱛᱟᱦᱮᱠᱟᱱ ᱛᱟᱵᱚᱱᱟ ᱱᱚᱣᱟ ᱩᱱᱠᱩ ᱠᱚ ᱵᱟᱰᱟᱭᱟ ᱛᱚ ᱱᱚᱣᱟ ᱠᱚ ᱢᱮᱱ ᱠᱟᱛᱮ ᱢᱟᱱᱮ ᱱᱚᱣᱟ ᱜᱮ ᱱᱚᱣᱟ ᱨᱮᱱᱟᱜ ᱡᱟᱦᱟᱸ ᱵᱟᱨ ᱱᱟᱢᱵᱟᱨ ᱨᱮᱱᱟᱜ ᱞᱟᱹᱱᱟᱹᱭ ᱫᱚ ᱞᱤᱧ ᱢᱮᱱ ᱠᱮᱜᱼᱟ